ᱵᱟᱨ ᱜᱮᱥᱟᱭ ᱵᱟᱨ ᱜᱮᱞ ᱥᱟᱞ ᱨᱮ ᱟᱵᱚ ᱵᱷᱟᱨᱚᱛ ᱫᱤᱥᱚᱢ ᱨᱮ ᱟᱹᱰᱤ ᱢᱟᱨᱟᱝ ᱟᱱᱟᱴ ᱥᱤᱨᱡᱟᱹᱣ ᱞᱮᱱᱟ ᱡᱟᱦᱟᱸ ᱫᱚ ᱠᱳᱨᱳᱱᱟ ᱵᱷᱟᱭᱨᱟᱥ ᱥᱮ ᱠᱳᱵᱷᱤᱰ ᱱᱟᱭᱤᱱᱴᱤᱱ ᱢᱚᱦᱟᱢᱟᱨᱤᱛᱮ ᱟᱵᱚ ᱵᱷᱟᱨᱚᱛ ᱫᱤᱥᱚᱢ ᱯᱩᱨᱟᱹ ᱡᱟᱞᱟᱠᱷᱟᱞᱟ ᱪᱟᱵᱟ ᱞᱮᱱᱟ ᱚᱱᱟᱞᱮᱠᱟᱛᱮ ᱡᱷᱟᱲᱠᱷᱚᱸᱰ ᱯᱚᱱᱚᱛ ᱨᱮᱦᱚᱸ ᱟᱹᱰᱤ ᱟᱱᱟᱴᱜᱮ ᱦᱩᱭ ᱥᱤᱨᱡᱟᱹᱣ ᱞᱮᱱᱟ ᱡᱷᱟᱲᱠᱷᱚᱸᱰ ᱯᱚᱱᱚᱛ ᱨᱮᱦᱚᱸ ᱥᱟᱶ ᱥᱟᱶᱛᱮ ᱜᱚᱴᱟ ᱵᱷᱟᱨᱚᱛ ᱫᱤᱥᱚᱢ ᱞᱚᱠᱰᱟᱣᱩᱱ ᱛᱟᱦᱮᱸᱠᱟᱱᱟ ᱚᱱᱟᱛᱮ ᱟᱨ ᱱᱚᱣᱟ ᱠᱳᱨᱳᱱᱟ ᱵᱷᱟᱭᱨᱟᱥ ᱫᱚ ᱢᱤᱫ ᱦᱚᱲ ᱴᱷᱮᱱ ᱠᱷᱚᱱ ᱮᱴᱟᱜ ᱦᱚᱲ ᱴᱷᱮᱱ ᱩᱪᱟᱹᱲᱜᱼᱟ ᱦᱚᱭᱛᱮ ᱦᱟᱣᱟᱛᱮ ᱥᱟᱦᱮᱸᱫ ᱛᱮ ᱡᱚᱢᱟᱜ ᱛᱮ ᱡᱟᱦᱟᱸ ᱠᱚᱨᱮ ᱛᱤᱛᱤ ᱥᱟᱯᱟᱵ ᱠᱟᱛᱮᱫ ᱡᱟᱦᱟᱸ ᱠᱚᱨᱮᱢ ᱥᱟᱵᱟ ᱡᱟᱦᱟᱸᱭ ᱠᱳᱨᱳᱱᱟ ᱢᱚᱦᱟᱢᱟᱨᱤᱛᱮ ᱜᱨᱟᱥᱮ ᱠᱟᱱᱟᱭ ᱩᱱᱤ ᱡᱩᱫᱤ ᱚᱱᱟ ᱵᱟᱥ ᱠᱚᱨᱮ ᱡᱟᱦᱟᱸ ᱠᱚᱨᱮ ᱥᱟᱼᱥᱟᱵᱟᱵᱟᱜ ᱛᱟᱦᱮᱱᱟ ᱚᱱᱟ ᱠᱚᱨᱮ ᱡᱩᱫᱤ ᱥᱟᱵᱟᱭ ᱟᱨ ᱡᱩᱫᱤ ᱟᱢᱦᱚᱸ ᱚᱸᱰᱮᱢ ᱥᱟᱵᱟ ᱮᱱᱠᱷᱟᱡᱽ ᱫᱚ ᱟᱢᱦᱚᱸ ᱩᱪᱟᱹᱲᱟᱢᱟ ᱚᱱᱠᱟᱛᱮ ᱱᱚᱣᱟ ᱫᱚ ᱟᱹᱰᱤ ᱦᱟᱦᱟᱲᱟᱜ ᱟᱹᱰᱤ ᱠᱷᱟᱛᱟᱨᱱᱟᱠ ᱦᱚᱸ ᱢᱟᱦᱟᱢᱟᱨᱤ ᱛᱟᱦᱮᱸᱠᱟᱱᱟ ᱚᱱᱟᱛᱮ ᱤᱥᱠᱩᱞ ᱠᱚ ᱡᱚᱛᱚ ᱵᱚᱱᱫᱚ ᱛᱟᱦᱮᱸᱠᱟᱱᱟ ᱚᱱᱟᱛᱮ ᱜᱤᱫᱽᱨᱟᱹ ᱠᱚᱫᱚ ᱚᱱᱞᱟᱭᱤᱱᱛᱮ ᱯᱟᱲᱦᱟᱣ ᱡᱚᱛᱚ ᱜᱤᱫᱽᱨᱟᱹ ᱢᱟᱥᱴᱟᱨ ᱠᱚ ᱚᱱᱞᱟᱭᱤᱱ ᱛᱮᱠᱚ ᱠᱞᱟᱥᱮᱫ ᱛᱟᱦᱮᱸᱜᱼᱟ ᱟᱨ ᱵᱷᱤᱠᱥᱤᱱ ᱠᱚ ᱟᱹᱰᱤ ᱱᱟᱯᱟᱭ ᱠᱚ ᱦᱟᱛᱟᱣ ᱠᱮᱫ ᱛᱮ ᱠᱳᱨᱳᱱᱟ ᱢᱚᱦᱟᱢᱟᱨᱤ ᱦᱚᱸ ᱠᱚᱢᱮᱱᱟ ᱱᱤᱛᱳᱜ ᱫᱚ ᱪᱟᱵᱟ ᱞᱮᱠᱟ ᱪᱟᱵᱟ ᱩᱛᱟᱹᱨᱟᱠᱟᱱᱟ ᱟᱫᱚ ᱱᱚᱜᱼᱚ ᱱᱚᱣᱟ ᱠᱚ ᱱᱟᱯᱟᱭ ᱛᱮᱜᱮ ᱯᱟᱨᱚᱢᱮᱱᱟ